ᱦᱮᱸ ᱱᱚᱰᱮ ᱡᱟᱦᱟᱸ ᱫᱟᱨᱮ ᱠᱚ ᱨᱚᱦᱚᱭ ᱨᱮᱱᱟᱜ ᱫᱚ ᱫᱚᱨᱠᱟᱨ ᱢᱮᱱᱟᱜ ᱜᱮᱭᱟ ᱡᱟᱦᱟᱸ ᱫᱚᱵᱚᱱ ᱢᱮᱛᱟᱜ ᱠᱟᱱᱟ ᱡᱮ ᱩᱞ ᱠᱟᱱᱴᱷᱟᱲ ᱱᱚᱣᱟ ᱠᱚᱫᱚ ᱱᱤᱛᱳᱝ ᱩᱞ ᱫᱚ ᱮᱱᱟᱝ ᱫᱚ ᱧᱮᱞᱚᱜ ᱠᱟᱱ ᱛᱟᱦᱮᱱᱟ ᱡᱟᱝ ᱠᱷᱚᱱᱟᱜ ᱦᱚᱸ ᱤᱛᱟᱹ ᱦᱩᱭᱩᱜ ᱠᱟᱱ ᱛᱟᱦᱮᱱᱟ ᱟᱫᱚ ᱚᱱᱟ ᱫᱚ ᱵᱮᱥᱤ ᱫᱤᱱ ᱥᱚᱢᱚᱭ ᱞᱟᱜᱟᱜ ᱠᱟᱱᱟ ᱯᱷᱚᱞᱮ ᱡᱚ ᱵᱤᱞᱤ ᱧᱟᱢ ᱛᱮᱦᱚᱸ ᱠᱟᱹᱴᱤᱡ ᱫᱮᱨᱤᱜ ᱠᱟᱱᱟ ᱱᱤᱛᱳᱝ ᱫᱚ ᱡᱟ ᱯᱚᱨᱤᱵᱮᱥ ᱯᱚᱨᱤᱥᱛᱷᱤᱛᱤ ᱛᱮᱭᱟᱨᱟᱠᱟᱱᱟ ᱛᱟᱛᱮ ᱩᱞ ᱠᱟᱱᱴᱷᱟᱲ ᱵᱮᱜᱚᱨ ᱦᱚᱸ ᱮᱴᱟᱜ ᱮᱴᱟᱜ ᱡᱩᱫᱤ ᱮᱴᱟᱜ ᱫᱟᱨᱮ ᱦᱚᱸ ᱡᱩᱫᱤ ᱨᱚᱦᱚᱭ ᱦᱩᱭᱩᱜᱼᱟ ᱛᱟᱦᱚᱞᱮ ᱱᱚᱣᱟ ᱫᱟᱨᱮ ᱦᱚᱸ ᱠᱤᱨᱤᱧ ᱛᱮ ᱧᱟᱯᱟᱢᱚᱜ ᱠᱟᱱᱟ ᱚᱱᱟ ᱞᱮᱠᱟᱛᱮ ᱠᱤᱨᱤᱧ ᱟᱹᱜᱩ ᱠᱟᱛᱮ ᱱᱚᱣᱟ ᱠᱚᱫᱚ ᱨᱚᱦᱚᱭ ᱜᱟᱱᱚᱜᱼᱟ ᱟᱨ ᱚᱱᱟ ᱵᱮᱜᱚᱨ ᱡᱟᱦᱟᱸ ᱠᱟᱭᱨᱟ ᱠᱚ ᱢᱮᱱᱟᱜ ᱟᱠᱟᱫᱼᱟ ᱱᱚᱣᱟ ᱫᱚ ᱟᱛᱳ ᱮᱞᱟᱠᱟ ᱨᱮ ᱡᱟᱦᱟᱸ ᱡᱟᱦᱟᱸᱭ ᱠᱚᱣᱟᱜ ᱵᱟᱜᱟᱱ ᱢᱮᱱᱟᱜᱼᱟ ᱚᱱᱟ ᱠᱚᱨᱮ ᱠᱷᱚᱱᱟᱜ ᱢᱤᱫᱴᱟᱝ ᱵᱟᱨᱭᱟ ᱟᱹᱜᱩ ᱞᱮᱠᱷᱟᱱ ᱜᱮ ᱱᱚᱣᱟ ᱠᱚᱫᱚ ᱵᱟᱧᱪᱟᱜ ᱜᱮᱭᱟ ᱦᱩᱭᱩᱜ ᱜᱮᱭᱟ ᱟᱨ ᱱᱚᱣᱟ ᱵᱮᱜᱚᱨ ᱡᱟᱦᱟᱸ ᱠᱟᱴ ᱫᱟᱨᱮ ᱠᱚ ᱟᱵᱚ ᱵᱚᱱ ᱢᱟᱱᱮ ᱚᱲᱟᱜ ᱨᱮ ᱵᱮᱵᱚᱦᱟᱨ ᱞᱟᱹᱜᱤᱫ ᱡᱟᱦᱟᱸ ᱫᱟᱨᱮ ᱠᱚᱨᱮᱱᱟᱜ ᱫᱚᱨᱠᱟᱨ ᱢᱮᱱᱟᱜ ᱟᱠᱟᱫᱼᱟ ᱡᱮᱢᱚᱱ ᱱᱚᱰᱮ ᱠᱟᱥᱢᱟᱨ ᱫᱟᱨᱮ ᱠᱚᱵᱚᱱ ᱢᱮᱛᱟᱜ ᱠᱟᱱᱟ ᱱᱚᱣᱟ ᱠᱚᱫᱚ ᱱᱚᱣᱟ ᱡᱟᱦᱟᱸ ᱫᱟᱨᱮ ᱠᱚ ᱢᱮᱱᱟᱜᱼᱟ ᱱᱚᱣᱟ ᱠᱚᱨᱮ ᱠᱷᱚᱱ ᱜᱮ ᱡᱟᱝ ᱧᱟᱢᱚᱜᱼᱟ ᱟᱫᱚ ᱱᱚᱣᱟ ᱡᱟᱝ ᱜᱮ ᱪᱟᱨᱟ ᱠᱟᱜ ᱠᱷᱟᱱ ᱟᱫᱚ ᱱᱚᱣᱟ ᱡᱟᱝ ᱠᱷᱚᱱᱟᱜ ᱜᱮ ᱟᱫᱚ ᱱᱚᱣᱟ ᱫᱟᱨᱮ ᱫᱚ ᱛᱮᱭᱟᱨᱚᱜᱼᱟ ᱟᱫᱚ ᱱᱚᱣᱟ ᱪᱟᱨᱟ ᱨᱚᱦᱚᱭ ᱠᱟᱛᱮ ᱦᱚᱸ ᱢᱟᱱᱮ ᱵᱮᱵᱚᱦᱟᱨ ᱞᱟᱹᱜᱤᱫ ᱡᱟᱦᱟᱸ ᱠᱟᱴ ᱨᱮᱱᱟᱜ ᱫᱚᱨᱠᱟᱨ ᱱᱚᱣᱟ ᱠᱚᱫᱚ ᱦᱩᱭᱩᱜ ᱜᱮᱭᱟ ᱛᱟᱪᱷᱟᱲᱟ ᱡᱟᱦᱟᱸ ᱠᱚᱨᱮ ᱫᱚ ᱱᱚᱜᱼᱚᱭ ᱡᱮ ᱵᱤᱨ ᱵᱩᱨᱩ ᱠᱷᱚᱱᱟᱜ ᱡᱟᱦᱟᱸ ᱫᱟᱨᱮ ᱟᱯᱱᱟᱼᱟᱯᱱᱤ ᱡᱟᱦᱟᱸ ᱥᱤᱨᱡᱟᱹᱜ ᱠᱟᱱᱟ ᱱᱚᱝᱠᱟᱱ ᱫᱟᱨᱮ ᱦᱚᱸ ᱠᱚᱭᱮᱠ ᱥᱮᱯᱢᱟ ᱚᱱᱟ ᱵᱟᱜᱟᱱ ᱡᱩᱫᱤ ᱵᱟᱝ ᱚᱸᱰᱮᱱᱟᱜ ᱫᱟᱨᱮ ᱵᱟᱝ ᱱᱚᱥᱴᱚ ᱦᱩᱭᱩᱜᱼᱟ ᱛᱟᱞᱦᱮ ᱱᱚᱝᱠᱟᱱᱟᱜ ᱫᱟᱨᱮ ᱤᱛᱟᱹ ᱠᱚᱦᱚᱸ ᱟᱯᱱᱟᱼᱟᱯᱱᱤ ᱜᱮ ᱦᱤᱡᱩᱜᱼᱟ ᱟᱨ ᱚᱱᱟ ᱤᱛᱟᱹ ᱠᱚ ᱚᱱᱟ ᱫᱟᱨᱮ ᱠᱚ ᱡᱟᱦᱟᱸ ᱦᱟᱨᱟᱜᱼᱟ ᱚᱱᱟ ᱫᱟᱨᱮ ᱠᱚ ᱛᱟᱦᱮᱸ ᱦᱚᱪᱚᱣᱟᱜ ᱠᱷᱟᱱ ᱦᱚᱸ ᱢᱟᱱᱮ ᱯᱨᱚᱭᱳᱡᱚᱱᱤᱭᱚ ᱡᱟᱦᱟᱸ ᱠᱟᱴ ᱱᱚᱣᱟ ᱠᱚᱫᱚ ᱢᱮᱴᱟᱜᱼᱟ ᱱᱚᱰᱮ ᱠᱷᱚᱱᱟᱜ ᱦᱚᱸ ᱟᱨ ᱵᱤᱥᱮᱥ ᱠᱟᱭᱛᱮ ᱱᱚᱰᱮ ᱡᱟᱦᱟᱸ ᱠᱟᱴ ᱠᱚ ᱵᱮᱵᱚᱦᱟᱨ ᱦᱩᱭᱩᱜᱼᱟ ᱱᱚᱰᱮ ᱫᱚ ᱵᱮᱥᱤ ᱜᱮ ᱠᱟᱴ ᱨᱮᱱᱟᱜ ᱵᱮᱵᱚᱦᱟᱨ ᱫᱚ ᱢᱮᱱᱟᱜ ᱠᱟᱫᱟ ᱚᱲᱟᱜ ᱫᱩᱣᱟᱹᱨ ᱵᱮᱱᱟᱣ ᱞᱟᱹᱜᱤᱫ ᱦᱚᱸ ᱠᱟᱴ ᱨᱮᱱᱟᱜ ᱫᱚᱨᱠᱟᱨ ᱢᱮᱱᱟᱜᱼᱟ ᱠᱤᱪᱷᱩ ᱫᱚ ᱵᱤᱨ ᱵᱩᱨᱩ ᱠᱷᱚᱱᱟᱜ ᱦᱚᱸ ᱟᱹᱜᱩ ᱦᱩᱭᱩᱜᱼᱟ ᱠᱤᱪᱷᱩ ᱫᱚ ᱚᱲᱟᱜ ᱠᱚᱨᱮᱱᱟᱜ ᱥᱮ ᱱᱤᱡᱮᱭᱟᱜ ᱮᱞ ᱮᱨᱤᱭᱟ ᱵᱷᱤᱛᱤᱨ ᱨᱮ ᱡᱟᱦᱟᱸ ᱫᱟᱨᱮ ᱠᱚ ᱢᱮᱱᱟᱜ ᱟᱠᱟᱫᱼᱟ ᱱᱚᱣᱟ ᱠᱚᱦᱚᱸ ᱵᱮᱣᱦᱟᱨ ᱦᱩᱭᱩᱜᱼᱟ ᱟᱫᱚ ᱱᱚᱝᱠᱟ ᱠᱟᱛᱮ ᱵᱤᱥᱮᱥ ᱠᱟᱭᱛᱮ ᱱᱚᱣᱟ ᱚᱲᱟᱜ ᱫᱩᱣᱟᱹᱨ ᱵᱮᱱᱟᱣ ᱞᱟᱹᱜᱤᱫ ᱡᱟᱦᱟᱸ ᱥᱮᱱᱮᱨ ᱵᱟᱛᱟ ᱥᱟᱸᱜᱷᱟ ᱠᱩᱬᱤ ᱱᱚᱣᱟ ᱫᱟᱨᱮ ᱠᱚ ᱟᱨᱠᱤ ᱵᱮᱵᱚᱦᱟᱨ ᱦᱩᱭᱩᱜᱼᱟ ᱟᱫᱚ ᱱᱚᱣᱟ ᱫᱚ ᱱᱚᱣᱟ ᱠᱚᱨᱮ ᱟᱛᱱᱟᱜ ᱢᱮᱱᱟᱜ ᱠᱟᱜᱼᱟ ᱵᱟᱹᱨᱩ ᱢᱮᱱᱟᱜ ᱟᱠᱟᱫᱼᱟ ᱱᱚᱝᱠᱟᱱᱟᱜ ᱫᱟᱨᱮ ᱠᱚ ᱥᱮᱠᱨᱮᱡ ᱢᱮᱱᱟᱜ ᱠᱟᱜᱼᱟ ᱦᱚᱸᱜᱼᱚᱭ ᱱᱚᱣᱟ ᱫᱟᱨᱮ ᱠᱚᱜᱮ ᱵᱮᱥᱤ ᱵᱮᱵᱚᱦᱟᱨ ᱨᱮᱱᱟᱜ ᱯᱨᱚᱭᱳᱡᱚᱱ ᱦᱩᱭᱩᱜᱼᱟ